ᱤᱧ ᱫᱚ ᱵᱚᱞ ᱜᱟᱛᱮ ᱨᱮᱱᱤᱡ ᱠᱮᱯᱴᱮᱱ ᱠᱟᱹᱱᱟᱹᱧ ᱟᱞᱮᱭᱟᱜ ᱴᱤᱢ ᱨᱮᱱ ᱫᱚ ᱛᱚ ᱟᱞᱮ ᱫᱚ ᱵᱚᱞ ᱜᱟᱛᱮᱜ ᱞᱮ ᱪᱟᱞᱟᱣ ᱞᱮᱱᱟ ᱡᱮᱦᱮᱛᱩ ᱞᱮ ᱯᱷᱮᱞ ᱞᱮᱱᱟ ᱛᱚ ᱟᱞᱮᱭᱟᱜ ᱜᱟᱛᱮᱜ ᱦᱩᱭᱩᱜ ᱠᱟᱱᱟ ᱛᱚ ᱟᱞᱮ ᱵᱚᱞ ᱤᱫᱤ ᱠᱟᱛᱮᱫ ᱛᱚᱠᱷᱚᱱ ᱞᱮ ᱛᱷᱤᱭᱟᱹ ᱜᱳᱞ ᱠᱮᱫᱟ ᱛᱚ ᱩᱱᱠᱩ ᱠᱚ ᱢᱮᱱᱫᱟ ᱱᱤᱭᱟᱹ ᱜᱳᱞ ᱵᱟᱝ ᱦᱩᱭᱩᱜᱼᱟ ᱱᱤᱭᱟᱹ ᱚᱯᱷᱥᱟᱭᱤᱴ ᱦᱩᱭᱩᱜᱼᱟ ᱟᱫᱚ ᱚᱱᱟ ᱠᱷᱚᱱ ᱡᱷᱟᱢᱮᱞᱟ ᱥᱩᱨᱩᱭ ᱮᱱᱟ ᱛᱚ ᱤᱧ ᱪᱟᱞᱟᱣ ᱮᱱᱟ ᱡᱮᱦᱮᱛᱩ ᱟᱞᱮᱨᱮᱱ ᱠᱮᱯᱴᱮᱱ ᱦᱚᱭᱮ ᱟᱫᱚᱧ ᱪᱟᱞᱟᱣ ᱮᱱᱟ ᱫᱤᱭᱮ ᱠᱚᱢᱤᱴᱤ ᱥᱤᱫᱽᱫᱷᱟᱱᱛᱚ ᱦᱟᱛᱟᱣ ᱠᱟᱛᱮᱫ ᱤᱧ ᱞᱟᱹᱭ ᱟᱯᱮ ᱠᱟᱱᱟ ᱛᱮ ᱤᱧ ᱠᱚᱢᱤᱴᱤ ᱴᱷᱮᱱ ᱪᱟᱞᱟᱣ ᱠᱟᱛᱮᱫ ᱥᱤᱫᱽᱫᱷᱟᱱᱛᱚᱧ ᱦᱟᱛᱟᱣ ᱠᱮᱫᱟ ᱡᱮ ᱱᱤᱭᱟᱹ ᱫᱚ ᱚᱯᱷᱥᱟᱭᱤᱰ ᱠᱟᱛᱮᱫ ᱜᱳᱞ ᱮᱱᱟ ᱟᱨ ᱢᱤᱫ ᱫᱷᱟᱣ ᱞᱮ ᱯᱷᱮᱰ ᱮᱱᱟ ᱯᱷᱮᱰ ᱱᱟᱞᱮ ᱫᱤᱭᱮ ᱟᱞᱮᱨᱮᱱ ᱴᱤᱢ ᱢᱮᱴ ᱠᱚ ᱯᱷᱟᱣᱩᱞ ᱠᱮᱫᱮ ᱛᱟᱞᱮᱭᱟ ᱟᱨ ᱜᱳᱞᱟᱫ ᱞᱮᱭᱟ ᱠᱚ ᱫᱤᱭᱮᱞᱮ ᱢᱮᱛᱟ ᱠᱚ ᱠᱟᱱᱟ ᱱᱤᱭᱟᱹ ᱫᱚ ᱯᱷᱟᱣᱩᱞ ᱮᱱᱟ ᱟᱨ ᱩᱱᱠᱩ ᱥᱟᱢᱱᱮ ᱴᱤᱢ ᱫᱚᱠᱚ ᱞᱟᱹᱭ ᱮᱫᱟ ᱱᱤᱭᱟᱹ ᱫᱚ ᱯᱷᱟᱣᱩᱞ ᱵᱟᱝ ᱦᱩᱭ ᱟᱠᱟᱱᱟ ᱡᱚᱠᱷᱚᱱ ᱟᱞᱮ ᱰᱤᱥᱤᱥᱮᱱ ᱦᱟᱛᱟᱣ ᱵᱟᱲᱟ ᱠᱟᱛᱮᱫ ᱟᱞᱮᱨᱮᱱ ᱯᱞᱮᱭᱟ ᱥᱟᱝ ᱰᱤᱥᱤᱥᱮᱱ ᱦᱟᱛᱟᱣ ᱵᱟᱲᱟ ᱠᱟᱛᱮᱫ ᱞᱮ ᱨᱟᱠᱟᱵ ᱮᱱᱟ